ᱮᱱᱮᱡ ᱪᱮᱫ ᱞᱮᱠᱟᱛᱮ ᱦᱚᱲ ᱠᱚ ᱱᱟᱯᱟᱭ ᱛᱟᱦᱮᱱ ᱨᱮ ᱜᱚᱲᱚᱭ ᱮᱢᱟ ᱠᱚᱣᱟ ᱪᱮᱫᱟᱜ ᱢᱚᱱᱮ ᱦᱩᱭᱩᱜᱼᱟ ᱡᱮ ᱦᱚᱲ ᱮᱱᱮᱡ ᱚᱠᱛᱚ ᱨᱟᱹᱥᱠᱟᱹᱜ ᱟᱠᱚ